ᱟᱞᱮᱭᱟᱜ ᱟᱱᱟᱡᱽ ᱥᱮ ᱢᱮᱱᱟᱜᱼᱟ ᱟᱹᱰᱤ ᱢᱟᱨᱟᱝ ᱡᱟᱭᱜᱟ ᱢᱮᱱᱟᱜ ᱛᱟᱞᱮᱭᱟ ᱚᱸᱰᱮ ᱜᱮ ᱡᱚᱛᱚ ᱨᱚᱠᱚᱢᱟᱜ ᱥᱚᱵᱽᱡᱤ ᱞᱮ ᱪᱟᱥ ᱟᱠᱟᱫᱼᱟ ᱡᱚᱛᱚ ᱨᱚᱠᱚᱢ ᱡᱤᱱᱤᱥ ᱞᱮ ᱪᱟᱥ ᱟᱠᱟᱫᱼᱟ ᱤᱧᱟᱹᱜ ᱜᱚᱲᱚ ᱥᱮ ᱤᱧᱟᱹᱜ ᱵᱩᱫᱽᱫᱷᱤ ᱫᱤᱥᱟᱹ ᱥᱮ ᱤᱧ ᱠᱟᱹᱢᱤ ᱜᱚᱲᱚ ᱠᱟᱛᱮᱫ ᱟᱹᱰᱤ ᱦᱚᱲ ᱡᱚᱛᱚ ᱦᱚᱲᱞᱮ ᱠᱟᱹᱢᱤ ᱠᱟᱱᱟ ᱢᱩᱞᱭᱟᱹ ᱦᱚᱸᱞᱮ ᱞᱟᱜᱟᱣ ᱟᱠᱟᱫ ᱠᱚᱣᱟ ᱚᱱᱟ ᱠᱟᱨᱚᱱ ᱛᱮ ᱚᱱᱟ ᱡᱤᱱᱤᱥ ᱨᱮ ᱚᱱᱟ ᱛᱮᱜᱮ ᱡᱷᱚᱛᱚᱣᱟᱜ ᱦᱩᱭᱩᱜ ᱠᱟᱱ ᱛᱟᱞᱮᱭᱟ ᱥᱚᱝᱥᱟᱨ ᱥᱮ ᱚᱞ ᱯᱟᱲᱦᱟᱣ ᱥᱮ ᱚᱲᱟᱜ ᱫᱩᱣᱟᱹᱨ ᱥᱮ ᱦᱟᱱᱟ ᱱᱚᱣᱟ ᱥᱮ ᱨᱩᱣᱟᱹᱜ ᱦᱟᱹᱥᱩ ᱞᱩᱜᱽᱲᱤᱡ ᱞᱟᱯᱚ ᱡᱚᱛᱚ ᱡᱤᱱᱤᱥ ᱚᱸᱰᱮ ᱠᱷᱚᱱᱜᱮ ᱯᱚᱭᱥᱟ ᱠᱟᱢᱟᱣ ᱦᱩᱭᱩᱜ ᱠᱟᱱ ᱛᱟᱞᱮᱭᱟ ᱟᱨ ᱯᱚᱭᱥᱟ ᱞᱮ ᱠᱟᱢᱟᱣᱮᱫᱼᱟ ᱟᱨ ᱥᱚᱝᱥᱟᱨ ᱦᱩᱭᱩᱜ ᱠᱟᱱ ᱛᱟᱞᱮᱭᱟ ᱚᱱᱟ ᱫᱤᱭᱮ ᱟᱨᱚ ᱮᱴᱟᱜ ᱦᱚᱲ ᱦᱚᱸ ᱟᱞᱮᱭᱟᱜ ᱧᱮᱞ ᱠᱟᱛᱮᱫ ᱥᱮ ᱟᱞᱮ ᱠᱟᱨᱚᱱᱛᱮ ᱮᱴᱟᱜ ᱨᱮ ᱚᱱᱛᱮ ᱦᱚᱸᱠᱚ ᱪᱟᱥ ᱵᱟᱥᱮᱫᱼᱟ ᱟᱨ ᱚᱱᱟ ᱫᱤᱭᱮ ᱩᱱᱠᱩ ᱦᱚᱸᱠᱚ ᱢᱮᱱᱟᱜ ᱠᱚᱣᱟ ᱟᱨ ᱩᱱᱠᱩ ᱦᱚᱸᱠᱚ ᱛᱟᱦᱮᱱ ᱠᱟᱱᱟ ᱟᱨ ᱩᱱᱠᱩ ᱦᱚᱸ ᱚᱱᱠᱟ ᱜᱮᱠᱚ ᱪᱟᱥᱵᱟᱥᱮᱜᱼᱟ ᱥᱚᱵᱽᱡᱤ ᱦᱟᱱᱟ ᱱᱚᱣᱟ ᱤᱛᱟᱫᱤ ᱠᱚᱛᱚ ᱨᱚᱠᱚᱢᱟᱜ ᱪᱟᱥ ᱠᱟᱨᱚᱱ ᱛᱮᱜᱮ ᱱᱤᱛᱚᱜ ᱥᱩᱠ ᱥᱟᱦᱟᱨ ᱥᱮ ᱵᱟᱲᱦᱟᱣ ᱥᱮ ᱠᱟᱢᱟᱣ ᱦᱮᱱ ᱛᱷᱮᱱ ᱡᱷᱚᱛᱚ ᱨᱚᱠᱚᱢ ᱦᱩᱭᱩᱜ ᱠᱟᱱ ᱛᱟᱞᱮᱭᱟ ᱟᱨ ᱚᱱᱟ ᱫᱤᱭᱮ ᱜᱮ ᱵᱟᱦᱨᱮ ᱠᱟᱹᱢᱤ ᱵᱟᱭ ᱪᱟᱞᱟᱜᱼᱟ ᱚᱱᱟᱜᱮ ᱥᱚᱵᱽᱡᱤ ᱠᱷᱚᱱ ᱡᱷᱚᱛᱚᱣᱟᱜ ᱦᱩᱭᱩᱜ ᱠᱟᱱᱟ ᱟᱠᱷᱨᱤᱧ ᱯᱟᱠᱷᱨᱤᱧ ᱚᱱᱟ ᱠᱷᱚᱱᱜᱮ ᱞᱩᱜᱽᱲᱤᱡ ᱞᱟᱯᱚ ᱡᱷᱚᱛᱚ ᱨᱚᱠᱚᱢᱟᱜ ᱜᱮ ᱦᱩᱭᱩᱜ ᱠᱟᱱᱟ ᱟᱨ ᱚᱱᱟ ᱠᱟᱨᱚᱱ ᱛᱮᱜᱮ ᱱᱤᱛᱦᱚᱸ ᱦᱩᱭᱩᱜ ᱠᱟᱱ ᱛᱟᱞᱮᱭᱟ ᱟᱨ ᱡᱚᱛᱚ ᱨᱚᱠᱚᱢ ᱦᱚᱸᱞᱮ ᱪᱟᱞᱟᱣᱮᱫᱟ